ᱟᱵᱚ ᱥᱟᱱᱛᱟᱲ ᱥᱚᱢᱟᱡᱽ ᱨᱮᱫᱚ ᱢᱤᱫᱴᱟᱝ ᱟᱛᱳ ᱡᱩᱫᱤᱢ ᱵᱟᱥᱟᱣᱟ ᱮᱱᱠᱷᱟᱱ ᱚᱱᱟ ᱟᱛᱳ ᱵᱮᱱᱟᱣ ᱞᱟᱹᱜᱤᱫᱛᱮ ᱥᱮ ᱵᱟᱥᱟᱣ ᱞᱟᱹᱜᱤᱫᱛᱮ ᱚᱱᱟ ᱟᱛᱳᱨᱮ ᱢᱤᱫᱴᱟᱝ ᱢᱟᱺᱡᱷᱤ ᱱᱟᱭᱠᱮ ᱜᱚᱰᱮᱛ ᱪᱮ ᱟᱠᱷᱟᱲ ᱜᱚᱸᱥᱟᱲᱮ ᱡᱟᱦᱮᱨ ᱱᱚᱣᱟ ᱠᱚ ᱛᱟᱦᱮᱱ ᱟᱹᱰᱤ ᱜᱮ ᱞᱟᱹᱠᱛᱤᱭᱟ ᱟᱫᱚ ᱚᱱᱠᱟ ᱞᱮᱠᱟᱛᱮ ᱩᱱᱠᱩ ᱡᱩᱫᱤ ᱟᱛᱳ ᱠᱚ ᱪᱤᱭᱟᱹᱭᱟ ᱤᱱᱟᱹ ᱠᱷᱟᱱ ᱩᱱᱠᱩ ᱡᱚᱛᱚ ᱠᱷᱚᱱ ᱞᱟᱦᱟ ᱟᱠᱚ ᱠᱚ ᱠᱷᱳᱡᱽᱼᱟ ᱠᱤ ᱧᱮᱞᱟ ᱠᱤ ᱱᱚᱣᱟ ᱟᱹᱛᱩ ᱱᱚᱰᱮ ᱜᱚᱸᱥᱟᱭ ᱵᱟᱹᱭᱥᱟᱹᱣ ᱞᱮᱠᱷᱟᱱ ᱪᱮᱫ ᱞᱮᱠᱟ ᱟᱵᱚᱣᱟᱜ ᱡᱟᱦᱟᱱ ᱜᱷᱚᱴ ᱠᱚ ᱜᱷᱴᱟᱜᱼᱟ ᱥᱮ ᱵᱟᱝ ᱥᱮ ᱡᱟᱦᱟᱱ ᱚᱱᱠᱟᱱ ᱚᱥᱩᱵᱤᱫᱷᱟ ᱠᱚ ᱦᱩᱭᱩᱜᱼᱟ ᱚᱱᱟ ᱞᱟᱹᱜᱤᱫᱛᱮ ᱩᱱᱠᱩ ᱫᱚ ᱡᱚᱛᱚ ᱠᱷᱚᱱ ᱞᱟᱦᱟ ᱚᱱᱟ ᱠᱚ ᱧᱮᱞ ᱟᱠᱚ ᱟᱨ ᱚᱱᱠᱟ ᱠᱟᱛᱮᱫ ᱩᱱᱠᱩ ᱫᱚ ᱟᱛᱳ ᱠᱚ ᱵᱟᱹᱭᱥᱟᱹᱣᱟ ᱢᱮᱱᱠᱷᱟᱱ ᱢᱤᱫᱴᱟᱝ ᱟᱛᱳ ᱵᱟᱹᱭᱥᱟᱹᱣ ᱯᱚᱨᱮ ᱚᱸᱰᱮ ᱡᱩᱫᱤ ᱟᱨᱦᱚᱸ ᱚᱱᱠᱟᱜᱮ ᱜᱷᱚᱴᱚᱱ ᱜᱷᱚᱴᱟᱜᱼᱟ ᱥᱮ ᱦᱚᱲ ᱠᱚᱠᱚ ᱜᱩᱡᱩᱜᱼᱟ ᱮᱱᱠᱷᱟᱱ ᱩᱱᱠᱩ ᱫᱚ ᱚᱸᱰᱮ ᱠᱷᱚᱱ ᱵᱟᱹᱜᱤ ᱠᱟᱛᱮᱫ ᱟᱨᱦᱚᱸ ᱮᱴᱟᱜ ᱴᱚᱴᱷᱟ ᱛᱮᱠᱚ ᱪᱟᱞᱟᱜᱼᱟ ᱟᱨ ᱩᱱᱠᱩ ᱚᱸᱰᱮ ᱪᱟᱞᱟᱣᱛᱮ ᱟᱨᱦᱚᱸ ᱟᱹᱰᱤ ᱟᱭᱢᱟ ᱪᱮ ᱚᱱᱠᱟᱱ ᱤᱭᱟᱹ ᱨᱮᱠᱚ ᱥᱟᱢᱟᱝ ᱚᱜᱼᱟ ᱡᱟᱦᱟᱸᱛᱮ ᱟᱠᱚ ᱚᱱᱟ ᱥᱟᱢᱱᱟ ᱞᱟᱹᱜᱤᱫᱛᱮ ᱟᱹᱰᱤ ᱠᱤᱪᱷᱩ ᱠᱚᱨᱟᱣ ᱦᱩᱭ ᱟᱠᱚᱣᱟ ᱪᱮᱫᱟᱜ ᱥᱮ ᱡᱩᱫᱤ ᱟᱛᱳ ᱵᱟᱥᱟᱜᱼᱟ ᱮᱱᱠᱷᱟᱱ ᱚᱸᱰᱮ ᱡᱚᱢ ᱫᱟᱜ ᱧᱩ ᱫᱟᱜ ᱦᱮᱸ ᱛᱟᱦᱮᱱ ᱞᱟᱹᱜᱤᱫ ᱩᱢᱩᱜ ᱞᱟᱹᱜᱤᱫ ᱱᱚᱣᱟ ᱠᱚ ᱢᱮᱨᱚᱢ ᱰᱟᱹᱝᱨᱤ ᱠᱟᱰᱟ ᱵᱷᱤᱰᱤ ᱮᱢᱟᱱ ᱠᱚ ᱩᱱᱠᱩ ᱞᱟᱹᱜᱤᱫ ᱟᱹᱛᱤᱧ ᱞᱟᱹᱜᱤᱫ ᱡᱟᱭᱜᱟ ᱥᱮ ᱠᱷᱮᱛ ᱵᱟᱹᱫᱽ ᱠᱷᱮᱛ ᱠᱚ ᱟᱱᱟᱡᱽᱠᱚ ᱪᱟᱥ ᱞᱟᱹᱜᱤᱫ ᱵᱟᱹᱫᱽᱼᱠᱷᱮᱛ ᱠᱚ ᱫᱨᱚᱠᱟᱨᱚᱜᱼᱟ ᱚᱱᱠᱟ ᱞᱮᱠᱟᱛᱮ ᱩᱱᱠᱩ ᱫᱚ ᱡᱟᱦᱟᱸ ᱨᱮᱠᱚ ᱛᱟᱦᱮᱱ ᱚᱸᱰᱮ ᱟᱠᱚ ᱟᱹᱰᱤ ᱱᱟᱯᱟᱛᱮ ᱡᱮᱢᱚᱱ ᱠᱚ ᱛᱟᱦᱮᱱ ᱢᱟ ᱚᱱᱠᱟᱱᱟᱜ ᱡᱟᱭᱜᱟ ᱠᱚ ᱟ ᱟᱫᱚ ᱡᱟᱦᱟᱸᱭ ᱡᱩᱫᱤ ᱢᱤᱫᱴᱟᱝ ᱚᱱᱠᱟ ᱵᱟᱝ ᱚᱱᱟ ᱠᱚ ᱵᱟᱝ ᱧᱮᱞ ᱠᱟᱛᱮᱫ ᱡᱩᱫᱤ ᱟᱱᱠᱷᱟ ᱜᱮ ᱚᱱᱟ ᱡᱟᱭᱜᱟ ᱨᱮ ᱵᱟᱥᱟᱣᱠᱮᱫᱟᱭ ᱟᱛᱳᱭ ᱵᱟᱹᱭᱥᱟᱹᱣ ᱠᱮᱫᱟᱭ ᱪᱮ ᱵᱮᱱᱟᱣ ᱠᱮᱫᱟᱭ ᱤᱱᱟᱹ ᱯᱚᱨᱮ ᱯᱚᱨᱮᱛᱮ ᱚᱱᱟ ᱟᱛᱳ ᱨᱮᱫᱚ ᱩᱱᱠᱩ ᱫᱚ ᱵᱟᱝ ᱠᱚ ᱛᱟᱦᱮᱸ ᱫᱟᱲᱮᱭᱟᱜᱼᱟ ᱡᱮᱢᱚᱱ ᱡᱟᱦᱟᱸ ᱨᱮᱜᱮ ᱚᱲᱟᱜ ᱫᱩᱣᱟᱹᱨᱮᱢ ᱵᱮᱱᱟᱣ ᱜᱚᱫ ᱠᱮᱫᱼᱟ ᱚᱱᱠᱟᱫᱚ ᱵᱟᱝ ᱜᱟᱱᱚᱜᱼᱟ ᱟᱵᱚᱣᱟᱜ ᱟᱵᱚ ᱥᱟᱱᱛᱟᱲ ᱥᱚᱢᱟᱡᱽ ᱛᱟᱞᱟ ᱨᱮᱫᱚ ᱚᱱᱟ ᱞᱟᱹᱜᱤᱫᱛᱮ ᱟᱛᱳ ᱪᱤᱭᱟᱹ ᱥᱟᱨᱥᱟᱜᱩᱱ ᱦᱩᱭᱩᱜᱼᱟ ᱟᱨ ᱚᱱᱟ ᱥᱟᱨᱥᱟᱹᱜᱩᱱ ᱨᱮᱠᱚ ᱧᱮᱞᱟ ᱠᱤ ᱛᱤᱱᱟᱹᱜ ᱥᱟᱹᱜᱩᱱ ᱢᱮᱱᱟᱜᱼᱟ ᱢᱮᱱᱛᱮ ᱡᱟᱦᱟᱸᱞᱮᱠᱟ ᱴᱷᱤᱞᱤ ᱫᱟᱜ ᱠᱚ ᱪᱮ ᱜᱩᱨᱤᱡ ᱠᱟᱛᱮᱫ ᱮᱢᱟᱱ ᱚᱱᱠᱟ ᱟᱵᱚᱣᱟᱜ ᱞᱮᱠ ᱟᱪᱟᱨ ᱞᱮᱠᱟᱛᱮ ᱟᱹᱰᱤ ᱠᱤᱪᱷᱩ ᱧᱮᱞ ᱠᱟᱛᱮᱫ ᱩᱱᱠᱩ ᱫᱚ ᱟᱠᱚᱣᱟᱜ ᱟᱛᱳ ᱠᱚ ᱵᱮᱨᱮᱫᱟ ᱟᱨ ᱚᱠᱚᱭ ᱦᱚᱲ ᱯᱟᱹᱦᱤᱞ ᱚᱸᱰᱮᱭ ᱦᱮᱡ ᱟᱠᱟᱱ ᱚᱱᱟ ᱯᱟᱹᱨᱤᱥ ᱨᱮᱱᱤᱡ ᱦᱚᱲᱜᱮ ᱚᱸᱰᱮᱱᱤᱡ ᱢᱟᱺᱡᱷᱤ ᱪᱮ ᱱᱟᱭᱠᱮ ᱫᱚᱭ ᱦᱩᱭᱩᱜᱼᱟ ᱟᱨ ᱚᱱᱠᱟ ᱞᱮᱠᱟᱛᱮ ᱩᱱᱠᱩ ᱫᱚ ᱚᱸᱰᱮ ᱠᱚ ᱛᱟᱦᱮᱱᱟ ᱟᱨ ᱡᱩᱫᱤ ᱚᱱᱟᱠᱚ ᱵᱟᱝ ᱧᱮᱞ ᱠᱟᱛᱮᱫ ᱟᱹᱣᱲᱤᱜᱮ ᱡᱟᱦᱟᱸᱨᱮ ᱟᱛᱳᱢ ᱵᱮᱨᱮᱫ ᱜᱚᱫ ᱠᱮᱫᱼᱟ ᱮᱱᱠᱷᱟᱱ ᱫᱚ ᱚᱸᱰᱮᱫᱚ ᱡᱟᱹᱥᱛᱤ ᱫᱤᱱᱫᱚ ᱵᱟᱝ ᱠᱚ ᱛᱟᱦᱮᱸ ᱫᱟᱲᱮᱭᱟᱜᱼᱟ ᱟᱫᱚ ᱚᱱᱠᱟ ᱞᱮᱠᱟᱛᱮ ᱟᱠᱚ ᱛᱟᱞᱟ ᱨᱮ ᱟᱹᱰᱤ ᱜᱟᱱ ᱮᱴᱠᱮᱴᱚᱬᱮ ᱦᱤᱡᱩᱜᱼᱟ ᱟᱨ ᱚᱱᱟ ᱮᱴᱠᱨᱴᱚᱬᱮ ᱵᱟᱝ ᱠᱚ ᱥᱟᱦᱟᱣ ᱫᱟᱲᱮᱭᱟᱜᱼᱟ ᱟᱨ ᱵᱟᱝᱠᱚ ᱥᱟᱦᱟᱣ ᱥᱟᱦᱟᱣ ᱫᱟᱲᱮᱭᱟᱜ ᱠᱷᱟᱱ ᱩᱱᱠᱩ ᱫᱚ ᱟᱨᱦᱚᱸ ᱮᱴᱟᱜ ᱴᱚᱴᱷᱟᱨᱮ ᱩᱪᱟᱹᱲᱚᱜ ᱦᱩᱭ ᱟᱠᱚᱣᱟ ᱟᱫᱚ ᱱᱚᱝᱠᱟ ᱞᱮᱠᱟᱛᱮ ᱟᱵᱚᱣᱟᱜ ᱥᱟᱱᱛᱟᱲ ᱥᱚᱢᱟᱡᱽ ᱨᱮᱫᱚ ᱱᱤᱭᱚᱢ ᱥᱮ ᱞᱮᱠ ᱟᱫᱷᱟᱨ ᱛᱮᱜᱮ ᱢᱤᱫᱴᱟᱝ ᱟᱛᱳ ᱫᱚ ᱠᱚ ᱵᱮᱱᱟᱣᱟ ᱟᱫᱚ ᱤᱱᱠᱟᱹ ᱜᱮ